ᱵᱮᱝᱜᱚᱞ ᱨᱮ ᱢᱮᱱᱫᱚ ᱯᱚᱥᱪᱤᱢ ᱵᱟᱝᱞᱟᱨᱮ ᱡᱚᱛᱚᱠᱷᱚᱱ ᱞᱟᱹᱠᱛᱤᱭᱟᱱᱟᱜ ᱞᱟᱠᱪᱟᱨ ᱥᱮᱨᱣᱟ ᱞᱮᱠᱟᱛᱮᱵᱩᱱ ᱧᱮᱞ ᱞᱮᱠᱷᱟᱱ ᱞᱟᱠᱪᱟᱨ ᱫᱚ ᱵᱟᱨᱞᱮᱠᱟᱱᱟ ᱵᱮᱝᱜᱚᱞ ᱨᱮ ᱧᱮᱞ ᱧᱟᱢᱚᱜ ᱢᱤᱫ ᱫᱚ ᱠᱟᱱᱟ ᱫᱩᱨᱤᱵᱟᱱ ᱞᱟᱠᱪᱟᱨ ᱟᱨ ᱫᱚᱥᱟᱨ ᱫᱚ ᱠᱟᱱᱟ ᱵᱮᱫᱩᱨᱤᱵᱟᱱ ᱞᱟᱠᱪᱟᱨ ᱞᱟᱠᱪᱟᱨ ᱫᱚ ᱧᱮᱞ ᱞᱮᱠᱷᱟᱱ ᱵᱩᱱ ᱮᱱᱮᱡ ᱥᱮᱨᱮᱧ ᱯᱚᱨᱚᱵᱽ ᱵᱤᱦᱟᱹ ᱫᱷᱚᱨᱚᱢ ᱠᱚᱨᱚᱢ ᱵᱤᱱᱱᱛᱤ ᱵᱟᱠᱷᱮᱬ ᱡᱟᱦᱮᱨ ᱵᱚᱸᱜᱟ ᱨᱮ ᱢᱟᱜᱽᱥᱤᱢ ᱵᱟᱦᱟ ᱡᱟᱱᱛᱷᱟᱲ ᱟᱭᱢᱟ ᱮᱢᱟᱱ ᱱᱚᱝᱠᱟᱱᱟᱜ ᱞᱟᱠᱪᱟᱨ ᱠᱚᱵᱚᱱ ᱧᱮᱞ ᱫᱟᱲᱮᱭᱟᱜᱼᱟ

ᱟᱹᱨᱤ ᱪᱟᱹᱞᱤ ᱵᱩᱱ ᱧᱮᱞ ᱞᱮᱠᱷᱟᱱ ᱪᱷᱟᱹᱴᱭᱟᱹᱨ ᱵᱤᱦᱟᱹ ᱵᱟᱯᱞᱟ ᱵᱷᱟᱸᱰᱟᱱ ᱟᱹᱨᱤ ᱪᱟᱹᱞᱤᱠᱩ ᱧᱮᱞ ᱧᱟᱢᱚᱜᱼᱟ ᱡᱮᱞᱮᱠᱟ ᱜᱤᱫᱽᱨᱟᱹ ᱡᱟᱱᱟᱢ ᱨᱮ ᱪᱷᱟᱹᱴᱭᱟᱹᱨ ᱨᱮᱱᱟᱜ ᱟᱹᱱ ᱟᱹᱨᱤᱠᱩ ᱧᱮᱞ ᱧᱟᱢᱚᱜᱼᱟ ᱟᱨ ᱵᱟᱯᱞᱟᱨᱮᱦᱚᱸ ᱚᱱᱠᱟᱜᱤ ᱵᱟᱯᱞᱟ ᱨᱮᱱᱟᱜ ᱟᱹᱱ ᱟᱹᱨᱤᱠᱩ ᱧᱮᱞ ᱧᱟᱢᱚᱜᱼᱟ ᱟᱨᱦᱚᱸ ᱵᱷᱟᱰᱟᱱ ᱨᱮᱦᱚᱸ ᱵᱷᱟᱸᱰᱟᱱ ᱨᱮᱱᱟᱜ ᱟᱹᱱ ᱟᱹᱨᱤᱠᱩ ᱧᱮᱞ ᱧᱟᱢᱚᱜᱼᱟ ᱢᱟᱹᱡᱷᱤ ᱟᱹᱨᱤᱠᱩ ᱢᱮᱱᱟᱜ ᱟᱠᱟᱫᱟ ᱱᱚᱣᱟᱠᱩᱜᱤ ᱵᱮᱝᱜᱚᱞ ᱨᱮᱫᱚ ᱡᱟᱹᱥᱛᱤ ᱠᱟᱭᱛᱮ ᱟᱹᱨᱤ ᱪᱟᱹᱞᱤ ᱧᱮᱞ ᱧᱟᱢᱚᱜ ᱠᱟᱱᱟ ᱱᱟᱦᱟᱜ